ᱥᱮᱫᱟᱭ ᱯᱤᱲᱦᱤ ᱟᱨ ᱡᱩᱣᱟᱹᱱ ᱯᱤᱲᱦᱤ ᱨᱮᱱᱟᱜ ᱫᱚ ᱟᱹᱰᱤ ᱢᱟᱨᱟᱝ ᱯᱷᱟᱨᱟᱠ ᱢᱮᱱᱟᱜᱼᱟ ᱠᱟᱨᱚᱱ ᱥᱮᱫᱟᱭ ᱯᱤᱲᱦᱤ ᱨᱮᱫᱚ ᱩᱱᱟᱹᱜ ᱥᱤᱠᱠᱷᱟ ᱵᱮᱵᱚᱥᱛᱷᱟ ᱡᱳᱜᱟᱡᱳᱜ ᱵᱮᱵᱚᱥᱛᱷᱟ ᱡᱟᱸᱦᱟ ᱟᱵᱚ ᱯᱷᱳᱱ ᱠᱚᱨᱮᱱᱟᱜ ᱵᱮᱵᱚᱥᱛᱷᱟ ᱛᱟᱨᱯᱚᱨ ᱤᱥᱠᱩᱞ ᱠᱚᱨᱮᱱᱟᱜ ᱩᱱᱟᱹᱜ ᱥᱚᱴᱷᱤᱠ ᱯᱟᱲᱦᱟᱜ ᱨᱮᱱᱟᱜ ᱢᱟᱥᱴᱟᱨ ᱮᱵᱮᱞ ᱮᱵᱮᱞ ᱵᱟᱠᱩ ᱛᱟᱸᱦᱮ ᱠᱟᱱᱟ ᱟᱨ ᱵᱤᱵᱷᱤᱱᱱᱚ ᱥᱟᱥᱛᱷᱚ ᱠᱮᱱᱫᱽᱨᱚ ᱦᱚᱸ ᱵᱟᱝ ᱛᱟᱸᱦᱮ ᱠᱟᱱᱟ ᱟᱨ ᱱᱮᱛᱟᱨ ᱡᱩᱣᱟᱹᱱ ᱯᱤᱲᱦᱤ ᱨᱮᱫᱚ ᱟᱹᱰᱤ ᱥᱩᱨ ᱥᱩᱨ ᱠᱚᱨᱮ ᱤᱥᱠᱩᱞ ᱢᱮᱱᱟᱜᱼᱟ ᱯᱨᱟᱤᱢᱟᱨᱤ ᱤᱥᱠᱩᱞ ᱢᱮᱱᱟᱜᱼᱟ ᱟᱨ ᱥᱟᱥᱛᱷᱚ ᱫᱤᱠ ᱫᱤᱭᱮ ᱠᱟᱹᱴᱤᱡ ᱜᱤᱫᱽᱨᱟᱹ ᱞᱟᱹᱜᱤᱫ ᱯᱨᱚᱛᱤᱴᱤ ᱚᱝᱜᱚᱱᱣᱟᱲᱤ ᱥᱮᱱᱴᱟᱨ ᱢᱮᱱᱟᱜᱼᱟ ᱡᱟᱸᱦᱟᱨᱮ ᱥᱮᱫᱟᱭ ᱯᱤᱲᱦᱤ ᱠᱷᱚᱱ ᱡᱩᱣᱟᱹᱱ ᱯᱤᱲᱦᱤ ᱨᱮᱱ ᱢᱟᱹᱱᱢᱤ ᱠᱚᱫᱚ ᱢᱟᱱᱮ ᱡᱟᱱᱟᱢ ᱛᱳᱨᱟ ᱠᱷᱚᱡ ᱢᱟᱱᱮ ᱟᱹᱰᱤ ᱢᱤᱫᱴᱮᱡ ᱥᱤᱠᱷᱱᱟᱹᱛ ᱨᱮᱱᱟᱜ ᱥᱩᱡᱳᱜ ᱥᱩᱵᱤᱫᱷᱟ ᱠᱚ ᱧᱟᱢ ᱮᱫ ᱛᱟᱵᱳᱱᱟ ᱟᱨ ᱟᱹᱰᱤᱜᱟᱱ ᱡᱟᱭᱜᱟᱨᱮ ᱪᱟᱞᱟᱜ ᱨᱮᱱᱟᱜ ᱡᱳᱜᱟᱡᱳᱜ ᱵᱮᱵᱚᱥᱛᱷᱟ ᱯᱚᱨᱤᱵᱚᱦᱚᱱ ᱵᱮᱵᱚᱥᱛᱷᱟ ᱚᱱᱟ ᱠᱚᱦᱚᱸ ᱟᱹᱰᱤ ᱱᱟᱯᱟᱭ ᱠᱚ ᱧᱟᱢ ᱮᱫᱟ ᱱᱮᱛᱟᱨ ᱫᱚ ᱥᱮᱭ ᱵᱷᱟᱵᱮ ᱩᱱᱟᱹᱜ ᱫᱚ ᱵᱟᱢ ᱥᱚᱢᱚᱥᱥᱟᱼᱟ ᱡᱩᱣᱟᱹᱱ ᱯᱤᱲᱦᱤ ᱨᱮᱱᱟᱜ ᱯᱤᱲᱦᱤ ᱨᱮ ᱟᱢ ᱟᱢᱟᱜ ᱡᱤᱵᱚᱱ ᱢᱚᱸᱡ ᱛᱮ ᱠᱟᱴᱟᱣ ᱞᱟᱹᱜᱤᱫ